ᱟᱵᱚ ᱥᱟᱱᱛᱟᱲ ᱥᱚᱢᱟᱡᱽ ᱛᱟᱞᱟ ᱨᱮ ᱱᱤᱛ ᱦᱚᱸ ᱟᱵᱚ ᱫᱚ ᱪᱟᱥ ᱟᱵᱟᱫ ᱨᱮᱜᱮ ᱞᱟᱹᱭᱟᱹᱜ ᱢᱮᱱᱟᱜ ᱵᱚᱱᱟ ᱱᱚᱣᱟ ᱪᱟᱥᱛᱮ ᱟᱵᱚᱣᱟᱜ ᱡᱤᱵᱚᱱ ᱫᱚᱵᱚᱱ ᱠᱷᱰᱟᱣᱮᱫᱟ ᱵᱩᱡᱽ ᱠᱟᱢ ᱟᱫᱚᱢ ᱠᱚᱫᱚ ᱟᱯᱱᱟᱨ ᱡᱤᱣᱤ ᱠᱚ ᱟᱹᱥᱩᱞ ᱞᱟᱹᱜᱤᱫ ᱠᱩᱲᱪᱟᱹ ᱵᱮᱲᱟ ᱢᱟᱹᱨᱤᱪ ᱦᱚᱛᱚᱫ ᱠᱚ ᱞᱟᱜᱟᱣ ᱡᱚᱱᱚᱜ ᱠᱟᱱᱟ ᱟᱨ ᱱᱚᱣᱟ ᱛᱮᱜᱮ ᱟᱠᱚᱣᱟᱜ ᱡᱟᱦᱟᱸ ᱡᱤᱵᱚᱱ ᱨᱮ ᱞᱟᱹᱠᱛᱤᱭᱟᱱᱟᱜ ᱠᱟᱹᱢᱤ ᱞᱮᱠᱟ ᱠᱚ ᱯᱩᱨᱟᱹᱣᱫᱟ ᱚᱱᱟ ᱪᱟᱥ ᱛᱮᱜᱮ ᱵᱩᱡᱽ ᱠᱟᱜᱼᱢᱮ ᱱᱤᱛᱚᱜ ᱦᱚᱸ ᱚᱱᱟ ᱫᱚ ᱱᱤᱨᱚᱱᱛᱚᱨ ᱪᱟᱞᱟᱣ ᱦᱤᱡᱩᱜ ᱠᱟᱱ ᱜᱮᱭᱟ ᱵᱩᱡᱽ ᱠᱟᱢ ᱪᱟᱥ ᱟᱵᱟᱫ ᱫᱚ ᱟᱵᱚ ᱡᱤᱵᱚᱱ ᱜᱮ ᱟᱹᱭᱩᱨᱮᱜ ᱵᱚᱱᱟᱭ ᱵᱩᱡᱽ ᱠᱟᱢ ᱪᱟᱥ ᱠᱷᱟᱹᱛᱤᱨ ᱜᱮ ᱟᱵᱚ ᱱᱤᱛᱚᱜ ᱡᱤᱣᱮᱫ ᱢᱮᱱᱟᱜ ᱵᱚᱱᱟ ᱟᱵᱚ ᱦᱟᱯᱲᱟᱢ ᱦᱚᱲ ᱪᱮᱫᱠᱟ ᱠᱚ ᱪᱟᱥ ᱟᱹᱜᱩ ᱞᱮᱫᱟ ᱴᱷᱤᱠ ᱟᱵᱚ ᱦᱚᱸ ᱚᱱᱟ ᱪᱟᱥ ᱨᱮᱜᱮ ᱞᱟᱜᱟᱱ ᱢᱮᱱᱟᱜ ᱵᱚᱱᱟ ᱮᱴᱟᱜᱼᱟ ᱠᱟᱹᱢᱤ ᱫᱚ ᱱᱟᱦᱟᱜ ᱚᱱᱠᱟ ᱫᱚ ᱵᱟᱵᱚᱱ ᱢᱮᱫ ᱞᱩᱨᱟᱜ ᱠᱟᱱᱟ ᱢᱮᱱᱠᱷᱟᱡ ᱪᱟᱥ ᱫᱚ ᱡᱟᱦᱟᱱ ᱥᱤᱠᱪᱷᱟ ᱠᱚ ᱵᱟᱝ ᱞᱟᱜᱟᱜ ᱛᱮ ᱪᱟᱥ ᱨᱮᱫᱚ ᱱᱤᱛ ᱦᱚᱸ ᱟᱵᱚ ᱞᱟᱜᱟᱣᱟ ᱢᱮᱱᱟᱜ ᱵᱚᱱ ᱜᱮᱭᱟ ᱪᱟᱥ ᱟᱵᱟᱫ ᱫᱚ ᱱᱚᱝᱠᱟᱱ ᱡᱟᱨᱭᱟ ᱢᱤᱫᱴᱤᱡ ᱦᱩᱭᱱᱟ ᱵᱩᱡᱽ ᱠᱟᱢ ᱡᱚᱛᱚ ᱦᱚᱲᱟᱜ ᱡᱤᱵᱤᱠᱟᱱᱟ ᱪᱟᱥ ᱨᱮᱜᱮ ᱟᱥᱟ ᱢᱮᱱᱟᱜ ᱠᱟᱫᱟ ᱪᱟᱥ ᱛᱟᱦᱮᱱ ᱠᱷᱟᱡ ᱜᱮ ᱟᱢᱟᱜ ᱦᱚᱲᱢᱚ ᱡᱤᱣᱤ ᱥᱟᱹᱱᱛᱤ ᱛᱟᱦᱮᱱᱟ ᱪᱮᱫᱟᱜᱛᱮ ᱪᱟᱥ ᱜᱮ ᱡᱮᱛᱮ ᱠᱷᱚᱱ ᱢᱟᱨᱟᱝ ᱫᱷᱚᱱ ᱠᱟᱱᱟ ᱦᱚᱲᱢᱚ ᱞᱟᱹᱜᱤᱫ ᱵᱩᱡᱽᱠᱟᱢ ᱦᱟᱱᱟ ᱱᱟᱣᱟ ᱪᱟᱥᱛᱮ ᱟᱵᱚᱱ ᱱᱤᱛ ᱦᱚᱸ ᱱᱚᱣᱟ ᱪᱟᱥ ᱨᱮᱜᱮ ᱱᱤᱨᱵᱷᱚᱨ ᱢᱮᱱᱟᱜ ᱵᱚᱱᱟ ᱟᱵᱚ ᱦᱚᱲ ᱵᱩᱡᱽ ᱠᱟᱢ ᱪᱟᱥ ᱡᱩᱫᱤ ᱵᱟᱝ ᱦᱩᱭᱩᱜᱼᱟ ᱛᱚᱵᱮ ᱦᱚᱲ ᱫᱚ ᱮᱴᱟᱜᱼᱟ ᱡᱟᱦᱟᱱ ᱪᱤᱠᱟᱹᱭ ᱨᱮᱭᱟᱜ ᱚᱯᱥᱮᱱ ᱜᱮᱢᱟ ᱵᱟᱝ ᱛᱟᱦᱮᱱ ᱠᱟᱱᱟ ᱚᱱᱟᱛᱮ ᱱᱤᱛᱚ ᱦᱚᱸ ᱟᱵᱚ ᱨᱮᱱ ᱦᱚᱲ ᱦᱚᱯᱚᱱ ᱠᱚᱫᱚ ᱪᱟᱥ ᱨᱮᱜᱮ ᱠᱚ ᱞᱟᱜᱟᱣ ᱟᱠᱟᱱᱟ